ᱚᱡᱚᱛᱷᱟ ᱜᱤᱫᱽᱨᱟᱹ ᱱᱮᱛᱟᱨ ᱵᱟᱝᱠᱚ ᱠᱷᱮᱞᱳᱜ ᱠᱟᱱᱟ ᱯᱷᱟᱞᱛᱩ ᱯᱷᱟᱞᱛᱩ ᱴᱟᱭᱤᱢ ᱠᱚᱠᱚ ᱱᱚᱥᱴᱚ ᱜᱤᱰᱤ ᱠᱟᱜ ᱠᱟᱱᱟ ᱵᱟᱝᱠᱚ ᱪᱟᱞᱟᱜ ᱠᱟᱱᱟ ᱰᱟᱺᱦᱤ ᱠᱚ ᱨᱮᱸᱜᱮᱡᱼᱟ ᱡᱟᱦᱟᱸᱭ ᱠᱚᱠᱚ ᱨᱮᱸᱜᱮᱡ ᱜᱮᱭᱟ ᱠᱚ ᱴᱩᱣᱟᱹᱨ ᱜᱤᱫᱽᱨᱟᱹ ᱠᱚ ᱨᱮᱸᱜᱮᱡ ᱜᱤᱫᱽᱨᱟᱹ ᱠᱚ ᱩᱱᱠᱩ ᱠᱚᱫᱚ ᱵᱟᱝᱠᱚ ᱠᱟᱹᱢᱤ ᱞᱮᱠᱷᱟᱱ ᱟᱠᱚᱣᱟᱜ ᱟᱸᱡᱷᱟᱴ ᱨᱮᱸᱜᱮᱡ ᱛᱮᱛᱟᱝ ᱠᱚ ᱵᱟᱝᱠᱚ ᱢᱮᱴᱟᱣ ᱫᱟᱲᱮᱭᱟᱜ ᱠᱟᱱᱟ ᱛᱟᱞᱚᱦᱮ ᱚᱱᱟ ᱠᱟᱹᱢᱤ ᱠᱮ ᱥᱮᱱ ᱞᱮᱱᱠᱷᱟᱱ ᱛᱚ ᱠᱷᱮᱞ ᱛᱚ ᱵᱟᱝᱠᱚ ᱥᱮᱱ ᱫᱟᱲᱮᱭᱟᱜ ᱠᱟᱱᱟ ᱚᱱᱠᱟ ᱛᱮᱦᱚᱸ ᱠᱷᱮᱞ ᱵᱟᱝᱠᱚ ᱠᱷᱮᱞ ᱮᱫᱟ ᱟᱨᱦᱚᱸ ᱢᱳᱵᱟᱭᱤᱞ ᱪᱮᱛᱟᱱ ᱨᱮ ᱵᱮᱥᱛᱚ ᱠᱚ ᱛᱟᱦᱮᱱ ᱠᱟᱱᱟ ᱢᱳᱵᱟᱭᱤᱞ ᱪᱮᱛᱟᱱ ᱨᱮ ᱟᱹᱰᱤᱜᱮ ᱵᱮᱥᱛᱚ ᱠᱚᱜ ᱠᱟᱱᱟ ᱠᱚ ᱵᱟᱝᱠᱚ ᱠᱷᱮᱹᱞ ᱫᱟ ᱵᱟᱝᱠᱚ ᱪᱟᱞᱟᱜ ᱠᱟᱱᱟ ᱮᱨᱯᱚᱨ ᱟᱨᱚ ᱱᱮᱛᱟᱨ ᱨᱮᱱ ᱜᱤᱫᱽᱨᱟᱹ ᱠᱚᱦᱚᱸ ᱫᱚᱢᱮ ᱵᱟᱝ ᱠᱚ ᱠᱷᱮᱞ ᱫᱟ ᱡᱩᱣᱟᱹᱱ ᱠᱚᱲᱟ ᱠᱩᱲᱤ ᱠᱚᱦᱚᱸ ᱵᱟᱝᱚ ᱠᱷᱮᱞᱮᱫᱟ ᱦᱟᱺᱰᱤ ᱯᱟᱹᱣᱨᱟᱹ ᱠᱚᱠᱚ ᱧᱩ ᱠᱟᱜ ᱠᱟᱱᱟ ᱦᱟᱺᱰᱤ ᱯᱟᱹᱣᱨᱟᱹ ᱨᱮᱜᱮ ᱵᱮᱥᱛᱚ ᱠᱚ ᱛᱟᱦᱮᱱ ᱠᱟᱱᱟ ᱧᱩ ᱜᱤᱛᱤᱡ ᱠᱚᱜ ᱠᱟᱱᱟ ᱠᱚ ᱚᱸᱰᱮ ᱠᱷᱮᱞ ᱛᱚ ᱟᱨ ᱵᱟᱭ ᱫᱟᱲᱮᱭᱟᱜ ᱠᱟᱱᱟ ᱵᱟᱝᱠᱚ ᱠᱷᱮᱞᱫᱟ ᱦᱟᱺᱰᱤ ᱯᱟᱹᱣᱨᱟᱹ ᱠᱚᱠᱚ ᱧᱩᱭᱫᱟ ᱵᱟᱝᱠᱚ ᱠᱷᱮᱹᱞᱫᱟ ᱚᱝᱠᱟ ᱛᱮᱦᱚᱸ ᱴᱟᱭᱤᱢ ᱱᱚᱥᱴᱚᱜ ᱠᱟᱱᱟ ᱵᱟᱝᱠᱚ ᱠᱷᱮᱞᱮᱫᱟ ᱵᱟᱝ ᱠᱚ ᱥᱮᱬᱟᱭᱫᱟ ᱟᱨᱦᱚᱸ ᱟᱨᱚ ᱚᱱᱮ ᱨᱮᱸᱜᱮᱡ ᱱᱟᱪᱟᱨ ᱦᱚᱲ ᱫᱚ ᱵᱟᱝᱠᱚ ᱠᱟᱹᱢᱤ ᱞᱮᱠᱷᱟᱱ ᱩᱱᱠᱩᱣᱟᱜ ᱞᱟᱡ ᱨᱮᱸᱜᱮᱡ ᱵᱟᱝ ᱢᱮᱴᱟᱣᱟᱢᱟ ᱟᱥ ᱵᱟᱝ ᱯᱩᱨᱩᱱᱚᱜ ᱛᱟᱠᱚᱣᱟ ᱛᱟᱞᱚᱦᱮ ᱛᱚ ᱚᱱᱛᱮ ᱛᱚ ᱟᱹᱢᱤ ᱜᱮ ᱞᱟᱜᱟᱜᱼᱟ ᱵᱟᱝ ᱠᱷᱮᱞ ᱵᱟᱝ ᱠᱚ ᱪᱟᱞᱟᱜᱼᱟ ᱚᱱᱠᱟ ᱫᱚ ᱥᱮᱬᱟᱭᱮᱫᱟ ᱵᱟᱝᱠᱚ ᱠᱷᱮᱞ ᱠᱟᱱᱟ ᱟᱨ ᱩᱱᱠᱩ ᱠᱚ ᱩᱫᱽᱜᱟᱹᱣ ᱞᱟᱹᱜᱤᱫ ᱩᱱᱠᱩ ᱠᱚ ᱵᱷᱟᱜᱮ ᱩᱫᱽᱜᱟᱹᱣ ᱞᱟᱹᱜᱤᱫ ᱫᱚ ᱦᱩᱭᱩᱜ ᱠᱟᱱᱟ ᱢᱤᱫᱴᱮᱱ ᱡᱟᱭᱜᱟ ᱠᱷᱚᱱ ᱠᱤᱝᱵᱟ ᱢᱮᱫᱴᱮᱱ ᱟᱛᱳ ᱴᱚᱞᱟ ᱠᱷᱮᱱ ᱢᱤᱫᱴᱮᱱ ᱟᱛᱳ ᱡᱟᱭᱜᱟ ᱠᱷᱚᱱ ᱠᱷᱮᱞ ᱠᱷᱮᱞ ᱥᱮᱬᱟ ᱠᱷᱮᱞ ᱠᱷᱮᱞ ᱩᱫᱩᱜ ᱟᱠᱚ ᱦᱩᱭᱩᱜᱼᱟ ᱠᱷᱮᱞ ᱩᱱᱠᱩ ᱥᱮᱬᱟ ᱦᱚᱪᱚ ᱠᱚ ᱦᱩᱭᱩᱜᱼᱟ ᱵᱮᱵᱚᱥᱛᱷᱟ ᱟᱠᱚ ᱦᱩᱭᱩᱜᱼᱟ ᱠᱷᱮᱞ ᱨᱮᱱᱟᱜ ᱜᱚᱲᱚ ᱥᱚᱯᱚᱦᱚᱫ ᱮᱢᱟᱣᱟᱠᱚ ᱦᱩᱭᱩᱜᱼᱟ ᱠᱷᱮᱞ ᱨᱮᱱᱟᱜ ᱮᱴᱟᱜ ᱥᱩᱨ ᱥᱩᱯᱩᱨ ᱨᱮᱱ ᱜᱤᱫᱽᱨᱟᱹ ᱠᱚᱦᱚᱸ ᱠᱚ ᱦᱤᱡᱩᱜᱼᱟ ᱩᱱᱠᱩ ᱧᱮᱞᱛᱮ ᱟᱨᱚ ᱜᱤᱫᱽᱨᱟᱹ ᱠᱚ ᱦᱤᱡᱩᱜᱼᱟ ᱥᱮᱬᱟᱭᱟ ᱠᱚ ᱦᱚᱲᱢᱚ ᱥᱚᱨᱤᱨ ᱥᱟᱥᱛᱷᱚ ᱵᱮᱥ ᱛᱟᱦᱮᱱᱟ ᱚᱱᱠᱟ ᱠᱚ ᱵᱩᱡᱟᱠᱚ ᱠᱷᱮᱞ ᱞᱮᱠᱷᱟᱱ ᱧᱩᱛᱩᱢᱚᱜᱼᱟ ᱧᱩᱛᱩᱢᱮᱢ ᱧᱟᱢᱟ ᱢᱮᱫᱴᱮᱱ ᱥᱚᱱᱢᱟᱱᱮᱢ ᱧᱟᱢᱟ ᱰᱟᱠᱮᱢ ᱧᱟᱢᱟ ᱵᱷᱟᱜᱮ ᱢᱤᱫᱴᱮᱱ ᱯᱚᱨᱤᱪᱚᱭ ᱦᱩᱭᱩᱜ ᱛᱟᱢᱟ ᱚᱱᱠᱟ ᱩᱱᱠᱩ ᱠᱚ ᱩᱫᱽᱜᱟᱹᱣ ᱞᱟᱹᱜᱤᱫ ᱫᱚ ᱱᱤᱭᱟᱹ ᱜᱮ ᱛᱟᱦᱮᱸ ᱠᱟᱱᱟ ᱤᱧᱟᱹᱜ ᱫᱷᱟᱨᱚᱱᱟ ᱞᱟᱹᱭ ᱨᱮᱱᱟᱜ